ᱦᱮᱞᱳ ᱱᱮᱦᱟ

ᱚᱱᱮ ᱫᱚ ᱯᱟᱥᱯᱳᱨᱴ ᱵᱮᱱᱟᱣ ᱞᱟᱹᱜᱤᱫ ᱛᱮᱢ ᱢᱟᱱᱮ ᱢᱮᱛᱟᱫᱤᱧ ᱛᱟᱦᱮᱱ ᱫᱚ ᱚᱱᱟᱧ ᱮᱯᱞᱟᱭ ᱟᱠᱟᱫᱟ

ᱦᱳᱭ ᱤᱧ ᱱᱤᱛᱳᱜ ᱚᱸᱰᱮᱜᱮ ᱢᱤᱱᱟᱹᱧᱟ ᱚᱯᱷᱤᱥ ᱨᱮ ᱟᱪᱪᱷᱟ ᱦᱮᱸ ᱰᱚᱠᱩᱢᱮᱱᱴᱥ ᱫᱚᱨᱠᱟᱨᱚᱜᱼᱟ ᱯᱷᱳᱴᱳ ᱫᱚᱨᱠᱟᱨᱚᱜᱼᱟ ᱵᱤᱡᱽᱞᱤ ᱵᱤᱞ ᱟᱨ ᱟᱭᱳ ᱵᱟᱵᱟᱣᱟᱜ ᱟᱫᱷᱟᱨ ᱠᱟᱨᱰ ᱟᱢᱟᱜ ᱟᱫᱷᱟᱨ ᱠᱟᱨᱰ

ᱦᱮᱸ ᱛᱚ ᱦᱤᱡᱩᱜ ᱢᱮ ᱦᱳᱭ ᱦᱮᱸ ᱟᱨᱮ ᱚᱱᱠᱟᱱᱟᱜ ᱫᱚ ᱵᱟᱝᱼᱟ ᱚᱱᱟ ᱯᱷᱳᱴᱳ ᱫᱚ ᱯᱟᱥᱯᱳᱨᱴ ᱥᱟᱭᱤᱡᱽ ᱦᱳᱭ ᱦᱳᱭ ᱫᱩᱴᱷᱮᱱ ᱫᱚᱨᱠᱟᱨᱚᱜᱼᱟ ᱟᱨᱚ ᱡᱩᱫᱤ ᱡᱟᱦᱟᱸᱭ ᱠᱚ ᱵᱮᱱᱟᱣ ᱨᱮᱭᱟᱜ ᱢᱮᱱᱟᱜ ᱠᱷᱟᱱ ᱫᱚ ᱞᱟᱹᱭᱧᱚᱜ ᱟᱠᱚᱢᱮ ᱥᱟᱱᱛᱟᱲ ᱦᱚᱲ ᱠᱚᱫᱚ ᱪᱮᱫ ᱠᱚᱢ ᱯᱩᱭᱥᱟᱹ ᱛᱮᱵᱚᱱ ᱵᱮᱱᱟᱣ ᱠᱚᱣᱟ ᱦᱮᱸ ᱦᱮᱸ ᱦᱚᱭ ᱛᱟᱞᱦᱮ ᱦᱮᱸ ᱦᱮᱸ ᱦᱤᱡᱩᱜ ᱢᱮ ᱟᱪᱪᱷᱟ ᱴᱷᱤᱠ ᱜᱮᱭᱟ ᱤᱧᱫᱚ ᱤᱱᱟᱹᱜ ᱜᱤᱧ ᱠᱟᱛᱷᱟ ᱢᱮᱭᱟ ᱱᱤᱛᱳᱜ ᱟᱨᱚ ᱱᱚᱸᱰᱮ ᱱᱤᱛᱳᱜ ᱞᱟᱭᱤᱱ ᱨᱮ ᱢᱟᱱᱮ ᱢᱮᱱᱟᱜ ᱠᱚᱣᱟ ᱱᱩᱠᱩᱣᱟᱜ ᱠᱟᱹᱢᱤ ᱵᱟᱹᱧ ᱠᱚᱨᱟᱣ ᱟᱠᱟᱫ ᱛᱟᱠᱚᱣᱟ ᱦᱮᱸ ᱛᱟᱦᱚᱞᱮ ᱴᱷᱤᱠᱼᱟ ᱟᱨᱚ ᱡᱟᱦᱟᱭ ᱠᱚᱠᱚ ᱤᱭᱟᱹᱭ ᱠᱷᱟᱱ ᱫᱚ ᱠᱟᱹᱴᱤᱡ ᱮᱱᱛᱮ ᱞᱟᱹᱭ ᱧᱚᱜ ᱟᱠᱚᱢᱮ ᱦᱮᱸ ᱦᱮᱸ ᱴᱷᱤᱠ